ᱤᱧ ᱫᱚᱼᱚ ᱡᱷᱚᱛᱚ ᱠᱷᱚᱱ ᱵᱚᱞ ᱠᱷᱮᱞ ᱤᱧ ᱠᱩᱥᱤᱭᱟᱜ ᱟ ᱟᱨ ᱚᱱᱟ ᱫᱚ ᱪᱮᱫᱟᱜ ᱤᱧ ᱠᱩᱥᱤᱭᱟᱜ ᱟ ᱚᱱᱟ ᱠᱷᱮᱞᱚᱰ ᱫᱚ ᱟᱹᱰᱤ ᱨᱟᱹᱥᱠᱟ ᱜᱤᱧ ᱵᱩᱡᱷᱟᱹᱣᱟ ᱚᱱᱟ ᱠᱷᱮᱞᱚᱰ ᱨᱮ ᱦᱚᱲᱢᱚ ᱠᱚᱦᱚᱸ ᱵᱷᱟᱜᱮ ᱛᱟᱦᱮᱸᱱᱟ ᱯᱷᱤᱴ ᱛᱟᱦᱮᱸᱱᱟ ᱛᱟᱨᱯᱚᱨᱮ ᱟᱵᱚ ᱡᱟᱦᱟᱸ ᱠᱚᱨᱮ ᱠᱷᱮᱞ ᱦᱩᱭᱩᱜ ᱟ ᱫᱚᱨᱥᱚᱠ ᱠᱚ ᱠᱩᱥᱤ ᱠᱚ ᱵᱩᱡᱷᱟᱹᱣ ᱞᱮᱠᱷᱟᱱ ᱠᱷᱮᱞ ᱧᱮᱞ ᱛᱮ ᱩᱱᱠᱩᱣᱟᱜ ᱠᱩᱥᱤ ᱞᱮᱠᱟᱛᱮ ᱱᱤᱡᱮ ᱦᱚᱸ ᱟᱹᱰᱤ ᱨᱟᱹᱥᱠᱟᱹ ᱜᱮ ᱧᱟᱢᱚᱜ ᱟ ᱟᱵᱚ ᱵᱷᱟᱨᱚᱛ ᱫᱤᱥᱚᱢ ᱨᱮ ᱦᱚᱸ ᱵᱚᱞ ᱠᱷᱮᱞ ᱟᱹᱰᱤ ᱪᱮᱛᱟᱱ ᱞᱮᱵᱮᱞ ᱥᱮᱫ ᱨᱟᱠᱟᱱ ᱟᱠᱟᱱᱟ ᱟᱨ ᱵᱚᱞ ᱠᱷᱮᱞ ᱫᱚ ᱢᱤᱫ ᱴᱟᱝ ᱵᱷᱟᱜᱮ ᱵᱷᱩᱵᱤᱥᱚᱛ ᱢᱮᱱᱟᱜ ᱟ ᱚᱱᱟ ᱨᱮ ᱠᱟᱣᱰᱤ ᱟᱹᱨᱤ ᱠᱚ ᱦᱚᱸ ᱵᱷᱟᱜᱮ ᱨᱚᱡᱽᱜᱟᱨᱚᱜ ᱟ ᱚᱱᱟ ᱨᱚᱡᱽᱜᱟᱨ ᱛᱮᱜᱮ ᱡᱤᱭᱚᱱ ᱠᱷᱟᱱᱰᱟᱣ ᱵᱷᱟᱹᱜᱤ ᱦᱩᱭᱩᱜ ᱟ ᱚᱱᱟ ᱛᱮᱜᱮ ᱤᱧ ᱫᱚ ᱵᱚᱞ ᱠᱷᱮᱞ ᱫᱚᱧ ᱠᱩᱥᱤᱭᱟᱜ ᱟ